ᱤᱧ ᱠᱤᱪᱷᱩ ᱫᱤᱱ ᱢᱟᱲᱟᱝ ᱨᱮ ᱫᱩᱨᱜᱟᱯᱩᱨ ᱠᱷᱚᱱ ᱜᱟᱛᱮ ᱠᱚᱲᱟ ᱥᱟᱣ ᱧᱟᱯᱟᱢ ᱞᱟᱹᱜᱤᱫᱛᱮ ᱢᱟᱱᱤᱠ ᱯᱤᱨᱤᱧ ᱪᱟᱞᱟᱜ ᱠᱟᱱ ᱛᱟᱦᱮᱸ ᱠᱟᱱᱟ ᱡᱟᱦᱟᱸᱫᱚ ᱦᱟᱣᱲᱟ ᱡᱮᱞᱟ ᱨᱮᱱᱟᱜ ᱛᱮᱦᱮᱸ ᱢᱮᱱᱟᱜ ᱟᱠᱟᱫᱟ ᱟᱨ ᱚᱸᱰᱮ ᱪᱟᱞᱟᱜ ᱚᱠᱛᱮ ᱤᱧ ᱪᱟᱞᱟᱜ ᱪᱟᱞᱟᱜ ᱛᱤᱧ ᱧᱤᱫᱟᱹᱭᱮᱱᱟ ᱟᱨ ᱜᱟᱛᱮ ᱠᱚᱲᱟᱭ ᱢᱮᱛᱟ ᱟᱫᱤᱧᱟ ᱡᱮ ᱟᱢᱫᱚ ᱦᱟᱣᱲᱟ ᱥᱴᱮᱥᱚᱱ ᱠᱷᱚᱱ ᱵᱟᱥ ᱥᱟᱵ ᱠᱟᱛᱮᱫ ᱢᱟᱹᱱᱤᱠ ᱯᱤᱲ ᱨᱮ ᱯᱷᱮᱰ ᱠᱟᱛᱮᱫ ᱯᱩᱨᱩᱵᱽ ᱱᱟᱠᱷᱟ ᱥᱮᱡ ᱜᱮᱢ ᱦᱤᱡᱩᱜᱼᱟ ᱢᱮᱱᱠᱷᱟᱱ ᱪᱟᱞᱟᱣ ᱪᱟᱞᱟᱣ ᱛᱮᱧ ᱧᱤᱫᱟᱹᱣᱟᱠᱟᱱ ᱠᱷᱟᱹᱛᱤᱨᱛᱮ ᱤᱧᱫᱚ ᱚᱸᱰᱮ ᱯᱷᱮᱰ ᱠᱟᱛᱮᱫᱦᱚᱸ ᱵᱟᱝᱼᱤᱧ ᱵᱩᱡᱷᱟᱹᱣ ᱫᱟᱲᱮᱭᱟᱜ ᱠᱟᱱ ᱛᱟᱦᱮᱸ ᱠᱟᱱᱟ ᱚᱠᱟ ᱥᱮᱱ ᱯᱩᱨᱩᱵ ᱠᱟᱱᱟ ᱟᱨ ᱟᱠᱟᱥᱮᱱ ᱯᱚᱥᱪᱚᱢ ᱠᱟᱱᱟ ᱩᱱ ᱚᱠᱛᱮ ᱯᱩᱨᱩᱵᱽ ᱱᱟᱠᱷᱟ ᱨᱮᱱ ᱵᱷᱩᱨᱠᱟᱹᱜ ᱤᱯᱤᱞ ᱠᱚᱭᱚᱜ ᱠᱟᱛᱮᱫ ᱜᱮ ᱯᱩᱨᱩᱵ ᱱᱟᱠᱷᱟ ᱥᱮᱱ ᱤᱧ ᱥᱴᱮᱥᱮᱱ ᱠᱷᱚᱱ ᱟᱬᱜᱳ ᱠᱟᱛᱮᱫ ᱤᱧ ᱛᱟᱲᱟᱢ ᱟᱠᱟᱫ ᱛᱟᱦᱮᱸ ᱠᱟᱱᱟ ᱟᱨ ᱩᱱᱤ ᱤᱯᱤᱞ ᱠᱚᱭᱚᱜ ᱠᱚᱭᱚᱜ ᱛᱮ ᱤᱧ ᱫᱚ ᱤᱧ ᱨᱮᱱ ᱜᱟᱛᱮ ᱠᱚᱲᱟ ᱥᱟᱶ ᱤᱧ ᱧᱟᱯᱟᱢ ᱟᱠᱟᱱ ᱛᱟᱦᱮᱱ ᱜᱮᱭᱟ